ᱦᱮᱸ ᱤᱧ ᱥᱟᱱᱛᱟᱲ ᱥᱩᱥᱟᱹᱨᱤ ᱦᱚᱲ ᱠᱟᱹᱱᱟᱹᱧ ᱟᱯᱮ ᱥᱮᱱᱟᱜ ᱢᱟᱞᱫᱟ ᱥᱮᱱᱟᱜ ᱪᱟᱥᱼᱵᱟᱥ ᱫᱚ ᱪᱮᱫ ᱞᱮᱠᱟ ᱵᱷᱟᱨ ᱢᱮᱱ ᱚᱪᱚᱭᱮᱫᱟᱹᱧ ᱵᱟᱹᱭᱦᱟᱹᱲ ᱠᱟᱹᱢᱤ ᱫᱚ ᱪᱮᱫ ᱞᱮᱠᱟ ᱵᱟᱹᱭᱦᱟᱹᱲ ᱨᱮ ᱪᱮᱫ ᱠᱚ ᱪᱟᱥ ᱵᱟᱥ ᱪᱮᱫ ᱠᱚ ᱦᱟᱥᱟ ᱠᱚ ᱢᱮᱱᱟᱜᱼᱟ

ᱛᱟᱦᱚᱞᱮ ᱚᱠᱟ ᱚᱠᱟ ᱥᱚᱢᱳᱭ ᱯᱮ ᱪᱟᱥ ᱫᱚᱯᱮ ᱡᱚᱱᱰᱨᱟ ᱥᱮ ᱜᱩᱦᱩᱢ ᱥᱮ ᱛᱩᱲᱤ ᱚᱠᱟ ᱚᱠᱟ ᱥᱚᱢᱳᱭ ᱯᱮ ᱪᱟᱥ ᱮᱫᱟ ᱚᱱᱟ ᱠᱚᱫᱚ

ᱟᱨ ᱚᱠᱟ ᱢᱟᱥ ᱚᱠᱟ ᱢᱟᱥ ᱚᱱᱟ ᱫᱚᱯᱮ ᱨᱚᱦᱚᱭᱟ ᱥᱮ ᱯᱮ ᱚᱱᱟ ᱠᱚᱫᱚᱯᱮ ᱨᱚᱦᱚᱭᱟ ᱡᱚᱱᱰᱨᱟ ᱠᱚ ᱦᱳᱲᱳ ᱠᱚ ᱥᱮ ᱜᱩᱦᱩᱢ ᱠᱚᱫᱚ ᱟᱨ ᱦᱳᱲᱳ ᱠᱚ ᱟᱨ ᱱᱟᱯᱟᱭ ᱜᱮ ᱥᱮ ᱢᱚᱡᱽ ᱜᱮ ᱦᱩᱭᱩᱜᱼᱟ

ᱟᱨ ᱯᱩᱠᱷᱤᱨᱤ ᱫᱟᱜ ᱠᱚᱫᱚ ᱚᱱᱟ ᱠᱚᱫᱚ ᱵᱟᱯᱮ ᱯᱩᱠᱷᱤᱨᱤ ᱫᱟᱜ ᱠᱚᱫᱚ ᱵᱟᱝ ᱵᱟᱯᱮ ᱤᱭᱟᱹᱭᱟ ᱞᱟᱜᱟᱣᱟ

ᱴᱷᱤᱠ ᱜᱮᱭᱟ ᱛᱟᱦᱚᱞᱮ ᱟᱹᱰᱤ ᱢᱚᱡᱽ ᱚᱱᱟ ᱵᱟᱰᱟᱭ ᱚᱪᱚ ᱞᱟᱹᱜᱤᱫ ᱜᱮᱧ ᱯᱷᱳᱱ ᱞᱮᱫᱟ